ᱦᱮᱸ ᱤᱧ ᱥᱮᱨᱢᱟᱨᱮ ᱟᱹᱰᱤ ᱢᱚᱸᱡᱽ ᱡᱤᱱᱤᱥ ᱤᱧ ᱧᱮᱞ ᱵᱟᱲᱟᱣ ᱟᱠᱟᱫ ᱜᱮᱭᱟ ᱡᱟᱦᱟᱸ ᱥᱩᱨᱡᱚ ᱜᱨᱚᱦᱚᱱ ᱪᱚᱱᱫᱨᱚ ᱜᱨᱚᱦᱚᱱ ᱚᱱᱟᱥᱩᱢᱟᱹᱭ ᱟᱹᱰᱤᱢᱚᱸᱡᱽ ᱧᱮᱞᱚᱜᱼᱟ ᱟᱠᱟᱥ ᱯᱚᱛᱷᱠᱚ ᱟᱹᱰᱤ ᱢᱚᱸᱡᱽ ᱢᱟᱨᱥᱟᱞ ᱛᱟᱦᱮᱱᱟ ᱚᱱᱟ ᱧᱮᱞ ᱠᱟᱛᱮᱫ ᱤᱧ ᱟᱹᱰᱤ ᱠᱷᱩᱥᱤ ᱜᱤᱧ ᱟᱹᱭᱠᱟᱹᱣ ᱟᱠᱟᱫᱟ